ᱤᱧᱟᱹᱝ ᱵᱟᱲᱟᱭ ᱛᱮᱱᱟᱝ ᱢᱚᱬᱮ ᱜᱚᱴᱟᱝ ᱢᱟᱦᱟ ᱨᱮᱱᱟᱝ ᱧᱩᱛᱩᱢ ᱢᱚᱬᱮᱭ ᱢᱮᱹ ᱯᱚᱱᱰᱤᱛ ᱨᱩᱜᱷᱩᱱᱟᱛᱷᱟ ᱢᱩᱨᱢᱩᱣᱟᱜ ᱡᱟᱱᱟᱢ ᱢᱟᱦᱟ ᱢᱤᱫᱜᱮᱞ ᱢᱤᱫ ᱯᱷᱮᱵᱨᱟᱨᱤ ᱵᱟᱵᱟ ᱛᱤᱞᱠᱟᱹ ᱢᱩᱨᱢᱩᱣᱟᱜ ᱡᱟᱱᱟᱢ ᱢᱟᱦᱟ ᱟᱨᱮᱭ ᱟᱜᱚᱥᱴ ᱡᱮᱜᱮᱫ ᱡᱟᱠᱟᱛ ᱟᱹᱫᱤᱵᱟᱹᱥᱤ ᱢᱟᱦᱟ ᱢᱤᱫᱜᱮᱞ ᱢᱚᱬᱮ ᱵᱤᱨᱥᱟᱢᱩᱱᱰᱟᱣᱟᱜ ᱡᱟᱱᱟᱢ ᱢᱟᱦᱟ ᱵᱟᱨᱜᱮᱞ ᱵᱟᱨ ᱯᱟᱹᱨᱥᱤ ᱡᱤᱛᱠᱟᱹᱨ ᱢᱟᱦᱟ